ᱟᱹᱛᱩ ᱮᱦᱚᱵ ᱱᱚᱝᱠᱟᱱ ᱜᱟᱯᱟᱞᱢᱟᱨᱟᱣ ᱡᱮ ᱢᱟᱱᱮ ᱟᱢ

ᱯᱟᱹᱣᱨᱟᱹ ᱯᱟᱹᱣᱨᱟᱹ ᱜᱷᱟᱹᱴᱤ ᱠᱟᱛᱮᱫᱦᱚᱸ ᱟᱨᱵᱟᱝ ᱱᱤᱛᱚᱜ ᱱᱚᱝᱠᱟ ᱪᱟᱞᱟᱜ ᱠᱟᱱᱟ ᱡᱟᱦᱟᱱᱟᱜ ᱫᱟᱹᱛᱟᱹᱱᱤ ᱫᱟᱹᱛᱟᱹᱱᱤ ᱵᱟᱝᱜᱮ ᱢᱟᱛᱠᱚᱢ ᱠᱩᱸᱭᱰᱤ ᱵᱟᱹᱨᱩᱠᱚ ᱦᱟᱞᱟᱝ ᱠᱟᱛᱮᱫ ᱥᱩᱱᱩᱢ ᱠᱟᱛᱮᱫᱮᱢ ᱯᱚᱭᱥᱟ ᱫᱟᱲᱮᱭᱟᱜᱼᱟ ᱟᱨ

ᱢᱟᱛᱠᱚᱢᱠᱚ ᱦᱟᱞᱟᱝ ᱠᱟᱛᱮᱫ ᱯᱩᱭᱥᱟᱹ ᱜᱟᱱᱚᱜᱼᱟ ᱥᱟᱠᱟᱢ ᱫᱟᱹᱛᱟᱹᱱᱤ ᱟᱹᱠᱷᱟᱨᱤᱧ ᱢᱟᱱᱮ ᱵᱩᱨᱩᱦᱟᱨᱟ ᱠᱷᱚᱱ ᱱᱚᱣᱟᱼᱦᱟᱱᱟ ᱵᱟᱠᱚᱞ ᱛᱩᱢᱟᱹᱞ ᱤᱭᱟᱹ ᱠᱟᱛᱮᱫ ᱟᱹᱜᱩ ᱠᱟᱛᱮᱫ ᱜᱟᱱᱚᱜᱼᱟ ᱚᱱᱟᱛᱮ ᱚᱱᱟ ᱫᱚ ᱜᱟᱱᱚᱜᱼᱟ ᱟᱨ ᱱᱮᱜᱼᱮ ᱱᱤᱠᱟᱹ ᱠᱟᱛᱮᱫᱜᱮ ᱠᱟᱢᱟᱣ ᱜᱟᱱᱚᱜᱼᱟ ᱟᱨ ᱡᱚᱛᱚ ᱠᱷᱚᱱ ᱵᱩᱫᱽᱫᱷᱤ ᱵᱷᱚᱨᱥᱟ ᱟᱹᱛᱩᱨᱮᱱ ᱦᱚᱲ ᱴᱷᱮᱱ ᱵᱩᱫᱽᱫᱷᱤ ᱵᱷᱚᱨᱥᱟ ᱠᱟᱛᱮᱢ ᱦᱟᱛᱟᱣᱟ ᱡᱮ ᱡᱚᱛᱚ ᱠᱷᱚᱱ ᱪᱮᱫ ᱞᱮᱠᱟᱨᱮ ᱟᱢ